ᱟᱞᱮ ᱱᱚᱣᱟ ᱴᱚᱴᱷᱟ ᱨᱮ ᱢᱟᱞᱫᱟ ᱡᱮᱞᱟ ᱨᱮᱫᱚ ᱥᱚᱦᱚᱨᱟᱭ ᱠᱚ ᱯᱟᱨᱚᱢ ᱠᱟᱛᱮᱫ ᱱᱤᱛᱜᱮ ᱱᱤᱭᱟᱹ ᱠᱚᱭᱮᱠ ᱫᱤᱱ ᱞᱟᱦᱟᱜᱮ ᱯᱟᱨᱚᱢᱮᱱᱟ ᱵᱟᱦᱟ ᱯᱚᱨᱚᱵᱽ ᱵᱟᱦᱟ ᱯᱚᱨᱚᱵᱽ ᱫᱚ ᱢᱚᱴᱟᱼᱢᱩᱴᱤ ᱡᱟᱸᱠ ᱡᱚᱢᱚᱠ ᱜᱮ ᱢᱮᱱᱠᱷᱟᱡ ᱥᱮᱫᱟᱭ ᱞᱮᱠᱟ ᱫᱚ ᱵᱟᱝ ᱛᱷᱚᱲᱟ ᱜᱟᱱ ᱫᱚ ᱫᱤᱠᱩ ᱢᱮᱥᱟᱞᱚᱜ ᱠᱟᱱᱟ ᱚᱱᱟᱛᱮ ᱚᱠᱟᱜᱮ ᱯᱚᱨᱚᱵᱽ ᱫᱚ ᱪᱟᱞᱟᱜ ᱠᱟᱱᱟ ᱟᱨ ᱛᱟᱭᱚᱢ ᱫᱟᱨᱟᱢ ᱱᱚᱜᱼᱚᱭ ᱟᱨ ᱠᱤᱪᱷᱩ ᱫᱤᱱ ᱛᱟᱭᱚᱢ ᱠᱷᱟᱡᱜᱮ ᱯᱟᱛᱟ ᱦᱩᱭᱩᱜᱚᱜᱼᱟ ᱱᱤᱭᱟᱹ ᱯᱟᱛᱟ ᱫᱚ ᱱᱟᱜ ᱞᱟᱦᱟ ᱠᱷᱚᱡ ᱫᱚ ᱠᱚᱢᱟᱣ ᱜᱮ ᱦᱩᱭᱩᱜ ᱠᱟᱱᱟ ᱥᱮ ᱥᱮᱫᱟᱭ ᱢᱟᱪᱷᱟ ᱫᱚ ᱰᱷᱮᱨ ᱜᱮ ᱦᱩᱭᱩᱜ ᱠᱟᱱ ᱛᱟᱦᱮᱸᱫ ᱱᱮᱛᱟᱨ ᱫᱚ ᱦᱟᱸᱰᱮ ᱱᱟᱰᱮ ᱦᱤᱴᱟᱹᱝ ᱡᱷᱟᱲᱟᱝ ᱦᱩᱭᱩᱜᱚᱜ ᱠᱟᱱᱟ ᱢᱤᱫ ᱫᱤᱱ ᱵᱟᱨ ᱫᱤᱱ ᱟᱨ ᱵᱟᱝ ᱦᱩᱭᱩᱜᱚᱜ ᱠᱟᱱᱟ ᱱᱤᱭᱟᱹᱜᱮ ᱱᱚᱣᱟ ᱠᱚᱜᱮ ᱢᱚᱴᱟᱢᱩᱴᱤ ᱱᱚᱣᱟ ᱴᱚᱴᱷᱟ ᱮᱱᱟᱜ ᱯᱚᱨᱚᱵ ᱫᱚ ᱤᱱᱟᱹ ᱜᱮ ᱢᱮᱱᱟᱜᱼᱟ